ᱤᱥᱯᱳᱨᱴ ᱢᱟᱱᱮ ᱜᱮᱢ ᱜᱮᱢ ᱠᱷᱮᱞᱳᱜ ᱢᱮᱱᱛᱮ ᱟᱵᱚ ᱦᱚᱲ ᱟᱵᱚ ᱦᱚᱲ ᱦᱚᱲ ᱯᱚᱠᱠᱷᱮ ᱫᱚ ᱟᱹᱰᱤ ᱵᱷᱟᱜᱮ ᱜᱮᱭᱟ ᱢᱤᱫᱴᱮᱱ ᱢᱟᱱᱚᱥᱤᱠᱚᱛᱟ ᱨᱳᱜᱽ ᱠᱷᱚᱱ ᱥᱟᱦᱟᱨᱮᱢ ᱛᱟᱦᱮᱱᱟ ᱠᱷᱮᱞ ᱤᱭᱟᱹᱛᱮ ᱨᱟᱹᱥᱠᱟᱹ ᱨᱚᱢᱚᱡᱽ ᱨᱟᱹᱥᱠᱟᱹ ᱵᱩᱡᱷᱟᱹᱜᱼᱟ ᱠᱷᱮᱞ ᱠᱷᱮᱞ ᱠᱚ ᱢᱟᱫᱽᱫᱷᱚᱢᱮ ᱟᱵᱚᱣᱟᱜ ᱥᱚᱨᱤᱨ ᱪᱚᱨᱪᱟ ᱵᱷᱟᱜᱮ ᱦᱩᱭᱩᱜᱼᱟ ᱛᱚ ᱠᱷᱮᱞ ᱢᱤᱫᱴᱮᱱ ᱮᱢᱚᱱ ᱡᱤᱱᱤᱥ ᱠᱟᱱᱟ ᱡᱮ ᱚᱱᱟ ᱥᱟᱶᱛᱮ ᱟᱵᱚ ᱟᱵᱚ ᱟᱭᱢᱟ ᱜᱟᱱ ᱟᱭᱢᱟ ᱜᱟᱱ ᱟᱭᱢᱟ ᱜᱟᱱ ᱴᱮᱱᱥᱮᱱ ᱠᱷᱚᱱ ᱴᱮᱱᱥᱮᱱ ᱠᱷᱚᱱ ᱥᱮ ᱫᱩᱠᱠᱷᱚ ᱠᱷᱚᱱ ᱢᱩᱠᱛᱚ ᱨᱮᱵᱚ ᱛᱟᱦᱮᱱᱟ ᱛᱳ ᱚᱱᱟ ᱠᱚ ᱥᱟᱶᱛᱮ ᱟᱵᱚ ᱚᱱᱟ ᱥᱟᱶ ᱥᱟᱶᱛᱮ ᱟᱵᱚᱣᱟᱜ ᱢᱟᱱᱮ ᱟᱵᱚᱣᱟᱜ ᱦᱚᱲᱢᱚ ᱠᱚ ᱟᱭᱢᱟ ᱰᱮᱵᱷᱞᱚᱯ ᱰᱮᱵᱷᱞᱚᱯᱚᱜ ᱛᱟᱵᱚᱱᱟ ᱛᱳ ᱜᱮᱢ ᱥᱚᱨᱤᱨ ᱯᱚᱠᱠᱷᱮ ᱫᱚ ᱢᱤᱫᱴᱮᱱ ᱵᱷᱟᱜᱮ ᱡᱤᱱᱤᱥ ᱠᱟᱱᱟ